ᱢᱤᱫᱴᱟᱝ ᱞᱟᱠᱢᱤ ᱠᱳᱢᱯᱟᱱᱤ ᱨᱮᱭᱟᱜ ᱯᱷᱟᱣᱩᱱᱰᱮᱥᱮᱱ ᱢᱟᱱᱮ ᱡᱳᱞ ᱚᱡᱚᱜ ᱞᱮᱠᱷᱟᱱ ᱟᱹᱰᱤ ᱢᱚᱡᱽᱜᱮ ᱢᱟᱱᱮ ᱟᱹᱰᱤ ᱢᱚᱡᱽᱜᱮ ᱵᱩᱡᱷᱟᱹᱜᱼᱟ ᱢᱟᱱᱮ ᱤᱧ ᱦᱚᱧ ᱚᱡᱚᱜ ᱟᱠᱟᱫᱟ ᱟᱹᱰᱤ ᱢᱚᱡᱽ ᱜᱞᱳ ᱢᱟᱱᱮ ᱥᱠᱤᱱ ᱟᱹᱰᱤ ᱢᱚᱡᱽ ᱜᱞᱳᱭ ᱮᱢᱟ ᱯᱷᱟᱣᱩᱱ ᱚᱱᱟ ᱞᱟᱜᱟᱣ ᱠᱟᱛᱮᱫ ᱢᱟᱱᱮ ᱤᱧ ᱚᱡᱚᱜ ᱟᱠᱟᱫᱟ ᱛᱟᱯᱚᱨᱮ ᱤᱧ ᱵᱳᱱ ᱛᱟᱯᱚᱨᱮ ᱟᱞᱮ ᱚᱲᱟᱜ ᱦᱚᱲ ᱥᱟᱱᱟᱢ ᱦᱚᱲ ᱜᱮᱞᱮ ᱚᱡᱚᱜᱟ ᱟᱨ ᱵᱮᱥᱜᱮ ᱥᱠᱤᱱ ᱨᱮᱭᱟᱜ ᱜᱚᱲᱳᱭ ᱮᱢᱟ ᱛᱟᱯᱚᱨᱮ ᱟᱨ ᱟᱭᱢᱟ ᱨᱚᱠᱚᱢ ᱠᱳᱢᱯᱟᱱᱤ ᱢᱮᱱᱟᱜᱼᱟ ᱡᱮᱥᱮ ᱥᱩᱭᱤᱥ ᱵᱤᱭᱩᱴᱤ ᱠᱚᱱᱥᱤᱞᱟᱨ ᱠᱚ ᱚᱱᱟ ᱯᱨᱚᱰᱟᱠᱴ ᱚᱱᱟ ᱯᱷᱟᱣᱩᱱᱰᱮᱥᱮᱱ ᱪᱮᱛᱟᱱ ᱨᱮ ᱞᱟᱜᱟᱣ ᱠᱟᱛᱮᱜ ᱟᱨ ᱦᱚᱸ ᱢᱚᱡᱽ ᱜᱮ ᱜᱞᱳᱭ ᱮᱢᱟᱜᱼᱟ ᱛᱟᱯᱚᱨᱮ ᱵᱞᱟᱥ ᱚᱱᱟ ᱵᱞᱟᱥ ᱠᱚᱢ ᱞᱟᱜᱟᱣ ᱞᱮᱠᱷᱟᱡ ᱟᱨᱚ ᱢᱚᱡᱽᱜᱮ ᱵᱳᱞ ᱜᱞᱳᱭ ᱮᱢᱟᱜᱼᱟ ᱟᱨ ᱟᱭᱢᱟ ᱠᱳᱢᱯᱟᱱᱤ ᱢᱮᱱᱟᱜᱼᱟ ᱡᱮᱢᱚᱱ ᱵᱞᱩ ᱦᱮᱵᱷᱮᱱ ᱨᱮᱭᱟᱜ ᱠᱟᱣᱩᱱ ᱵᱨᱩ ᱦᱮᱵᱷᱮᱱ ᱨᱮᱭᱟᱜ ᱠᱳᱢᱯᱟᱱᱤ ᱟᱨ ᱚᱱᱟ ᱵᱮᱵᱤᱠᱨᱤᱢ ᱵᱮᱵᱤᱠᱨᱤᱢ ᱞᱟᱠᱢᱤ ᱵᱮᱵᱤᱠᱨᱤᱢ ᱚᱱᱟ ᱦᱚᱸᱢ ᱞᱟᱜᱟᱣ ᱞᱮᱠᱷᱟᱱ ᱟᱰᱤ ᱢᱚᱡᱽ ᱥᱩᱯᱩ ᱜᱞᱳᱭ ᱮᱢᱟ ᱟᱰᱤ ᱥᱠᱤᱱ ᱢᱚᱡᱽᱜᱮ ᱮᱠᱫᱚᱢ ᱜᱞᱳᱭ ᱮᱢᱟ ᱟᱰᱤ ᱢᱚᱡᱽ ᱧᱮᱞᱚᱜᱼᱟ ᱟᱨ ᱟᱨᱚ ᱟᱭᱢᱟ